ᱚᱲᱟᱜ ᱠᱚ ᱥᱟᱯᱷᱟ ᱥᱟᱹᱯᱷᱤ ᱫᱚᱦᱚᱭ ᱨᱮᱱᱟᱜ ᱫᱚ ᱦᱩᱭᱩᱜ ᱠᱟᱱᱟ ᱵᱟᱦᱨᱮ ᱠᱚᱨᱮᱫ ᱡᱟᱦᱟᱸ ᱠᱚ ᱡᱷᱳᱯ ᱡᱷᱟᱲ ᱠᱚ ᱦᱮᱱᱟᱜᱼᱟ ᱚᱱᱟ ᱠᱚ ᱡᱚᱛᱚ ᱥᱟᱯᱷᱟᱭ ᱦᱩᱭᱩᱜᱼᱟ ᱵᱟᱠᱷᱟᱱ ᱥᱤᱠᱲᱤᱡ ᱠᱚ ᱯᱟᱨᱪᱟᱜᱼᱟ ᱟᱨ ᱡᱟᱦᱟᱸ ᱠᱚᱨᱮᱫ ᱱᱚᱝᱨᱟ ᱠᱚ ᱦᱮᱱᱟᱜᱼᱟ ᱱᱚᱝᱨᱟ ᱡᱟᱭᱜᱟ ᱠᱚ ᱯᱚᱨᱤᱥᱠᱟᱨ ᱦᱩᱭᱩᱜᱼᱟ ᱚᱸᱰᱮ ᱥᱤᱠᱲᱤᱡ ᱠᱚ ᱯᱟᱨᱪᱟᱜᱼᱟ ᱚᱱᱟ ᱥᱤᱠᱲᱤᱪ ᱜᱮᱨ ᱦᱩᱭ ᱞᱮᱱᱠᱷᱟᱱ ᱢᱮᱞᱮᱨᱤᱭᱟ ᱵᱟᱝᱠᱷᱟᱱ ᱰᱮᱝᱜᱩ ᱦᱚᱸ ᱦᱩᱭ ᱫᱟᱲᱮᱭᱟᱜᱼᱟ ᱱᱚᱣᱟ ᱠᱚ ᱤᱭᱟᱹ ᱞᱟᱹᱜᱤᱫ ᱛᱮᱜᱮ ᱢᱟᱱᱮ ᱧᱤᱫᱟᱹ ᱵᱮᱲᱟ ᱫᱚ ᱢᱚᱥᱟᱨᱤ ᱛᱚᱞ ᱦᱩᱭᱩᱜᱼᱟ ᱠᱤᱱᱛᱩ ᱚᱲᱟᱜ ᱠᱚ ᱚᱲᱟᱜ ᱫᱩᱣᱟᱹᱨ ᱯᱚᱨᱤᱥᱠᱟᱨ ᱞᱟᱹᱜᱤᱫ ᱛᱮ ᱦᱟᱸᱰᱮ ᱱᱟᱸᱰᱮ ᱥᱟᱹᱠᱲᱤ ᱠᱚ ᱵᱟᱵᱚᱱ ᱜᱤᱰᱤᱭᱟ ᱠᱤᱱᱛᱩ ᱦᱟᱸᱰᱮ ᱱᱟᱸᱰᱮ ᱛᱷᱩ ᱠᱷᱟᱨᱟᱜ ᱵᱟᱝ ᱜᱟᱱᱚᱜᱼᱟ ᱡᱟᱦᱟᱸᱨᱮ ᱛᱷᱩᱭ ᱦᱩᱭᱩᱜᱼᱟ ᱠᱤᱱᱛᱩ ᱡᱟᱦᱟᱸ ᱴᱷᱮᱱ ᱵᱚᱱ ᱛᱷᱩᱭᱟ ᱚᱸᱰᱮ ᱫᱚ ᱛᱚᱯᱟ ᱠᱟᱜ ᱦᱩᱭᱩᱜᱼᱟ ᱠᱤᱱᱛᱩ ᱯᱚᱨᱤᱥᱠᱟᱨ ᱯᱚᱨᱤᱪᱷᱚᱱᱱᱚ ᱞᱟᱹᱜᱤᱫ ᱢᱟᱱᱮ ᱚᱲᱟᱜ ᱠᱚ ᱥᱟᱯᱷᱟ ᱥᱟᱹᱯᱷᱤ ᱞᱟᱹᱜᱤᱫ ᱢᱟᱱᱮ ᱥᱯᱨᱮᱹ ᱮᱢᱟᱜ ᱦᱩᱭᱩᱜᱼᱟ ᱢᱟᱡᱷᱮ ᱢᱚᱫᱽᱫᱷᱮ ᱢᱟᱱᱮ ᱡᱷᱳᱯ ᱡᱷᱩᱞ ᱠᱚ ᱡᱚᱜ ᱥᱟᱯᱷᱟᱭ ᱦᱩᱭᱩᱜᱼᱟ ᱢᱟᱱᱮ ᱜᱚᱴᱟ ᱪᱟᱨᱤᱫᱤᱠ ᱟᱨᱠᱤ ᱯᱚᱨᱤᱥᱠᱟᱨ ᱫᱚᱦᱚ ᱞᱮᱠᱷᱟᱱ ᱨᱳᱜᱽ ᱟᱡᱟᱨ ᱠᱚᱢ ᱦᱩᱭᱩᱜᱼᱟ